ᱟᱹᱞᱤᱧ ᱫᱚ ᱵᱟᱦᱨᱮ ᱥᱮᱫ ᱠᱷᱚᱱ ᱞᱤᱧ ᱞᱟᱹᱭᱮᱫ ᱛᱟᱦᱮᱸ ᱫᱚᱜ ᱠᱷᱚᱵᱚᱨ ᱫᱚ ᱦᱩᱭᱩᱜ ᱠᱟᱱᱟ ᱟᱨ ᱪᱟᱥ ᱠᱚ ᱛᱚᱵᱮ ᱪᱮᱫ ᱞᱮᱠᱟ ᱪᱟᱥ ᱠᱚ ᱦᱩᱭᱩᱜ ᱠᱟᱱᱟ ᱥᱮ ᱚᱠᱟ ᱵᱚᱸᱜᱟ ᱚᱠᱟ ᱞᱮᱠᱟ ᱵᱚᱱ ᱪᱟᱥᱟ ᱚᱱᱟ ᱠᱚ ᱟᱹᱞᱤᱧ ᱵᱟᱹᱞᱤᱧ ᱵᱟᱲᱟᱭ ᱴᱷᱤᱠ ᱫᱟᱲᱮᱭᱟᱜ ᱠᱟᱱᱟ ᱚᱠᱟ ᱵᱚᱸᱜᱟ ᱪᱟᱥ ᱠᱚᱞᱤᱧ ᱪᱮᱫ ᱞᱮᱠᱟ ᱠᱚ ᱪᱟᱥᱟ

ᱚᱻ ᱦᱚᱸ ᱦᱚᱸ ᱦᱮᱸ ᱮᱱᱠᱷᱟᱱ ᱫᱚ ᱫᱟᱜ ᱠᱚᱫᱚ ᱪᱮᱫ ᱞᱮᱠᱟ ᱚᱱᱛᱮ

ᱟᱪᱪᱷᱟ ᱟᱪᱪᱷᱟ ᱦᱚᱸ ᱮᱱᱠᱷᱟᱱ ᱫᱚ ᱱᱚᱣᱟ ᱨᱚᱵᱤ ᱯᱷᱚᱥᱚᱞ ᱠᱚᱫᱚ ᱛᱚᱵᱮ ᱱᱤᱛ ᱨᱮᱫᱚ ᱵᱟᱝ ᱦᱟᱱᱮ ᱥᱤᱛᱩᱝ ᱡᱚᱦᱚᱜ ᱩᱛᱟᱹᱨ ᱯᱟᱞᱮᱱ ᱱᱚᱣᱟ ᱢᱟ ᱦᱳᱭ ᱦᱳᱭ ᱦᱳᱭ ᱦᱳᱭ ᱦᱳᱭ

ᱦᱮᱸ ᱦᱮᱸ ᱦᱮᱸ ᱮᱱᱠᱷᱟᱱ ᱩᱱ ᱡᱚᱦᱚᱜ ᱥᱩᱵᱤᱫᱷᱟ ᱜᱮᱭᱟ ᱫᱟᱜ ᱫᱚ ᱦᱮᱸ ᱦᱮᱸ ᱴᱷᱤᱠ ᱜᱮᱭᱟ ᱦᱳᱭ ᱟᱞᱮ ᱢᱟ ᱱᱚᱜᱼᱚᱸᱭ ᱵᱟᱨᱦᱮ ᱫᱤᱥᱚᱢ ᱠᱷᱚᱡ ᱟᱞᱮ ᱦᱚᱸ ᱵᱟᱞᱮ ᱵᱟᱲᱟᱭ ᱠᱟᱜᱼᱟ ᱚᱱᱟ ᱠᱚᱢᱟ ᱪᱮᱫ ᱞᱮᱠᱟ ᱪᱟᱥ ᱠᱚ ᱛᱤᱱᱟᱹᱜ ᱚᱠᱟ ᱥᱚᱢᱚᱭ ᱚᱠᱟ ᱞᱮᱠᱟ ᱪᱟᱥ ᱚᱱᱟ ᱵᱟᱞᱮ ᱵᱟᱰᱟᱭ ᱠᱟᱜᱼᱟ ᱪᱮ

ᱦᱳᱭ ᱦᱳᱭ ᱦᱳᱭ ᱫᱟᱜ ᱫᱤᱱ ᱠᱟᱱᱟ ᱪᱮ ᱴᱷᱤᱠ ᱜᱮᱭᱟ ᱫᱟᱜ ᱠᱚᱫᱚ ᱱᱟᱯᱟᱭ ᱜᱮᱯᱮ ᱧᱟᱢᱮᱫ ᱠᱷᱟᱱ ᱪᱟᱥ ᱯᱮ ᱛᱚᱵᱮ ᱵᱮᱥ ᱜᱮ ᱪᱟᱥᱮᱜᱼᱟ ᱛᱟᱵᱚᱱ ᱦᱳᱭ ᱤᱱᱠᱟᱹᱫᱷᱟᱨᱟ ᱞᱟᱝ ᱜᱟᱞᱢᱟᱨᱟᱜᱼᱟ